ᱦᱮᱸ ᱱᱤᱛᱚᱜ ᱟᱵᱚ ᱡᱟᱦᱟᱸ ᱯᱷᱳᱱ ᱞᱮᱯᱴᱚᱯ ᱠᱚ ᱡᱟᱦᱟᱸ ᱛᱤᱱᱟᱹᱜ ᱢᱮᱱᱟᱜᱼᱟ ᱚᱱᱟ ᱠᱚ ᱩᱰᱩᱠ ᱠᱟᱛᱮᱫ ᱟᱹᱰᱤᱜᱮ ᱜᱤᱫᱽᱨᱟᱹ ᱠᱚ ᱠᱷᱟᱨᱟᱯᱚᱜ ᱠᱟᱱᱟ ᱟᱨ ᱱᱚᱣᱟ ᱞᱟᱹᱜᱤᱫ ᱞᱤᱧ ᱢᱮᱱᱮᱫᱼᱟ ᱟᱹᱞᱤᱧ ᱦᱚᱸ ᱱᱤᱡᱮ ᱛᱮᱦᱚᱸ ᱵᱟᱹᱞᱤᱧ ᱧᱮᱞ ᱟᱠᱟᱫᱼᱟ ᱦᱚᱲ ᱞᱤᱧ ᱧᱮᱞ ᱠᱚᱣᱟ ᱠᱚᱭᱚᱜ ᱞᱮᱠᱷᱟᱱ ᱟᱹᱰᱤ ᱵᱟᱹᱲᱤᱡ ᱜᱮᱞᱤᱧ ᱧᱮᱞ ᱠᱚᱣᱟ ᱛᱚ ᱚᱱᱟ ᱪᱮᱫ ᱠᱷᱟᱹᱛᱤᱨ ᱩᱱᱠᱩ ᱡᱟᱦᱟᱸ ᱛᱤᱱ ᱨᱮ ᱞᱮᱯᱴᱚᱯ ᱨᱮ ᱠᱤ ᱯᱷᱳᱱ ᱨᱮ ᱜᱮᱢ ᱜᱮᱠᱚ ᱪᱟᱹᱞᱩ ᱠᱟᱜᱼᱟ ᱠᱚᱭᱚᱜ ᱠᱟᱜᱼᱟ ᱠᱚ ᱥᱮᱛᱟᱜ ᱠᱷᱚᱱ ᱟᱹᱭᱩᱵ ᱫᱟᱠᱟ ᱡᱚᱢ ᱠᱚᱦᱚᱸ ᱠᱤ ᱚᱞᱚᱜ ᱯᱟᱲᱦᱟᱣ ᱦᱚᱸ ᱠᱟᱹᱢᱤ ᱨᱮᱦᱚᱸ ᱠᱚ ᱦᱤᱲᱤᱧ ᱠᱟᱜᱼᱟ ᱢᱮᱫ ᱦᱚᱸ ᱠᱷᱟᱨᱟᱯᱚᱜᱼᱟ ᱟᱨ ᱞᱩᱛᱩᱨ ᱦᱚᱸ ᱠᱷᱟᱨᱟᱯᱚᱜ ᱜᱮᱭᱟ ᱠᱟᱞᱟ ᱩᱛᱟᱹᱨᱚᱜᱼᱟ ᱮᱱᱠᱷᱟᱱ ᱚᱱᱟ ᱠᱷᱟᱹᱛᱤᱨ ᱟᱹᱞᱤᱧ ᱫᱚ ᱱᱚᱣᱟ ᱫᱚ ᱟᱹᱰᱤ ᱵᱟᱹᱲᱤᱡ ᱞᱤᱧ ᱵᱩᱡᱷᱟᱹᱣᱟ ᱟᱨ ᱱᱩᱠᱩ ᱡᱟᱦᱟᱸ ᱛᱤᱱᱟᱹᱜ ᱜᱤᱫᱽᱨᱟᱹ ᱜᱮᱢ ᱠᱚ ᱮᱱᱮᱡ ᱠᱟᱱᱟ ᱠᱚ ᱩᱱᱠᱩ ᱡᱟᱦᱟᱸ ᱯᱷᱳᱱ ᱠᱚ ᱥᱟᱵ ᱮᱜᱼᱟ ᱱᱩᱠᱩ ᱥᱠᱩᱞ ᱠᱚ ᱥᱮᱱ ᱠᱟᱛᱮᱫ ᱦᱚᱸ ᱥᱟᱨᱟᱫᱤᱱ ᱯᱷᱳᱱ ᱩᱭᱩᱝ ᱨᱮᱜᱮ ᱠᱚ ᱛᱟᱦᱮᱸ ᱠᱚᱜᱼᱟ ᱱᱩᱠᱩ ᱞᱟᱹᱜᱤᱫ ᱱᱩᱱᱟᱹᱜ ᱵᱟᱹᱲᱤᱡᱚᱜ ᱠᱟᱱᱟ ᱡᱮ ᱡᱟᱦᱟᱸ ᱛᱤᱸᱥ ᱱᱩᱠᱩ ᱫᱚ ᱦᱚᱲ ᱦᱚᱸ ᱵᱟᱠᱚ ᱧᱮᱧᱮᱞᱟ ᱠᱟᱲᱟᱜ ᱟᱠᱚ ᱟᱨ ᱞᱩᱛᱩᱨ ᱦᱚᱸ ᱵᱟᱠᱚ ᱟᱸᱡᱚᱢᱟ ᱱᱚᱣᱟ ᱠᱷᱟᱹᱛᱤᱨ ᱟᱹᱞᱤᱧ ᱫᱚ ᱟᱹᱰᱤ ᱵᱟᱹᱲᱤᱡ ᱞᱤᱧ ᱵᱩᱡᱷᱟᱹᱣᱟ ᱠᱷᱩᱵᱽ ᱠᱷᱟᱨᱟᱯ ᱚᱱᱟ ᱠᱷᱟᱹᱛᱤᱨ ᱟᱹᱞᱤᱧ ᱞᱤᱧ ᱢᱮᱱᱟ ᱱᱚᱣᱟ ᱠᱚᱫᱚ ᱯᱩᱨᱟᱹ ᱯᱩᱨᱤ ᱠᱷᱟᱨᱟᱯ ᱡᱤᱱᱤᱥ ᱠᱟᱱᱟ ᱟᱨ ᱚᱱᱟ ᱠᱷᱟᱹᱛᱤᱨ ᱜᱤᱫᱽᱨᱟᱹ ᱠᱚ ᱥᱩᱫᱷᱟᱹᱨᱚᱜᱼᱟ ᱢᱤᱫ ᱞᱮᱛᱟᱲ ᱯᱷᱳᱱ ᱠᱚᱭᱚᱜ ᱦᱚᱸ ᱵᱟᱝ ᱜᱟᱱᱚᱜᱼᱟ ᱫᱚᱨᱠᱟᱨ ᱞᱟᱹᱜᱤᱫ ᱤᱱᱟᱹ ᱠᱚᱜᱮ ᱠᱚᱭᱚᱜ ᱵᱟᱲᱟ ᱠᱟᱛᱮᱫ ᱡᱟᱦᱟᱸ ᱛᱤᱱᱟᱹᱜ ᱫᱚᱨᱠᱟᱨᱟ ᱤᱱᱟᱹ ᱠᱟᱹᱢᱤ ᱠᱟᱛᱮᱫ ᱠᱷᱟᱱ ᱫᱚ ᱴᱷᱤᱠ ᱟᱨ ᱥᱟᱨᱟᱫᱤᱱ ᱚᱱᱟᱜᱮᱠᱚ ᱠᱚᱭᱚᱜ ᱠᱟᱜᱼᱟ ᱢᱮᱫ ᱦᱚᱸ ᱟᱸᱫᱷᱟᱨ ᱟᱲᱟ ᱦᱩᱭᱩᱜᱼᱟ